ᱠᱷᱚᱵᱚᱨ ᱯᱟᱸᱡᱟ ᱠᱟᱛᱮ ᱫᱚ ᱠᱟᱛᱮ ᱡᱮ ᱞᱟᱦᱟ ᱫᱚ ᱜᱚᱜᱚ ᱵᱟᱵᱟ ᱛᱟᱠᱚ ᱯᱤᱲᱦᱤ ᱨᱮᱫᱚ ᱥᱮᱨᱚᱠᱚᱢ ᱠᱷᱚᱵᱚᱨ ᱵᱟ ᱥᱚᱢᱵᱟᱫ ᱠᱚ ᱢᱮᱛᱟᱜ ᱠᱟᱱ ᱫᱚ ᱵᱟᱝ ᱠᱚ ᱧᱮᱞ ᱟᱠᱟᱫ ᱛᱟᱦᱮᱱᱚᱜᱼᱟ ᱟᱨ ᱱᱤᱛᱳᱝ ᱫᱚ ᱡᱩᱣᱟᱹᱱ ᱯᱤᱲᱦᱤ ᱛᱚ ᱱᱟᱦᱟᱜ ᱨᱮ ᱡᱮᱴᱟ ᱪᱟᱞᱟᱜᱚᱜ ᱠᱟᱱᱟ ᱛᱚ ᱱᱤᱛᱳᱝ ᱫᱚ ᱥᱚᱢᱵᱟᱫ ᱠᱚ ᱥᱮ ᱠᱷᱚᱵᱚᱨ ᱠᱚ ᱵᱚᱱ ᱧᱮᱞ ᱧᱮᱞ ᱟᱸᱡᱚᱢ ᱫᱟᱲᱮᱭᱟᱜ ᱠᱟᱱᱟ ᱛᱚ ᱠᱷᱚᱵᱚᱨ ᱯᱟᱸᱡᱟ ᱠᱟᱛᱮ ᱞᱟᱵᱽ ᱪᱮᱫ ᱛᱚ ᱠᱷᱚᱵᱚᱨ ᱤᱭᱟᱹ ᱠᱟᱛᱮ ᱫᱚ ᱞᱟᱵᱽ ᱫᱚ ᱦᱩᱭᱩᱜ ᱠᱟᱱᱟ ᱱᱤᱭᱟᱹ ᱜᱮ ᱡᱮ ᱪᱮᱠᱟ ᱞᱮᱠᱟᱛᱮ ᱦᱚᱲ ᱫᱤᱥᱚᱢ ᱫᱩᱱᱭᱟᱹ ᱨᱮᱱ ᱵᱚᱱ ᱟᱸᱡᱚᱢ ᱚᱪᱚ ᱠᱚ ᱥᱮ ᱵᱚᱱ ᱵᱟᱲᱟᱭ ᱚᱪᱚ ᱠᱚ ᱵᱟᱲᱟᱭ ᱚᱪᱚ ᱠᱚ ᱱᱚᱣᱟ ᱜᱮ ᱞᱟᱵᱽ ᱫᱚ ᱥᱮᱵᱚᱱ ᱥᱩᱫᱽᱨᱟᱹᱣ ᱠᱚᱣᱟ ᱱᱤᱭᱟᱹ ᱠᱟᱱ ᱜᱮᱭᱟ ᱞᱟᱵᱽ ᱫᱚ